ᱤᱧᱨᱮᱱ ᱠᱟᱰᱟ ᱰᱟᱝᱨᱟ ᱠᱚ ᱢᱮᱱᱟᱜ ᱠᱚᱣᱟ ᱤᱧ ᱫᱚ ᱯᱨᱚᱛᱮᱠ ᱫᱤᱱᱜᱤᱧ ᱥᱮᱵᱟ ᱡᱚᱛᱚᱱᱚ ᱠᱚᱣᱟ ᱫᱤᱱᱚᱢ ᱫᱤᱱ ᱜᱮ ᱤᱧ ᱟᱹᱛᱤᱧ ᱤᱧ ᱤᱫᱤ ᱠᱚᱣᱟ ᱟᱨ ᱟᱹᱭᱩᱵ ᱴᱟᱹᱭᱤᱢ ᱨᱤᱧ ᱟᱹᱜᱩ ᱠᱚᱣᱟ ᱟᱹᱜᱩ ᱥᱳᱢᱚᱭ ᱫᱚ ᱠᱟᱰᱟ ᱫᱩᱧ ᱰᱟᱹᱵᱨᱟᱹ ᱥᱟᱯᱷᱟ ᱠᱮᱫ ᱠᱚᱜᱮ ᱟᱨ ᱰᱟᱝᱨᱟ ᱫᱚ ᱵᱟᱹᱧ ᱥᱟᱯᱷᱟ ᱠᱚᱣᱟ ᱟᱫᱚ ᱟᱹᱜᱩ ᱠᱟᱛᱮᱫ ᱩᱱᱠᱩ ᱛᱚᱞ ᱫᱚᱦᱚ ᱠᱟᱛᱮᱫ ᱛᱚᱞ ᱠᱟᱛᱮᱡ ᱟᱨ ᱪᱷᱟᱹᱱᱤ ᱠᱚ ᱮᱢ ᱠᱟᱛᱮᱫ ᱩᱱᱠᱩ ᱫᱚᱦᱚ ᱠᱟᱠᱚᱣᱟ ᱟᱫᱚ ᱩᱱᱠᱩ ᱫᱚ ᱟᱹᱭᱩᱵ ᱴᱷᱤᱠ ᱴᱟᱭᱤᱢ ᱦᱩᱭᱩᱜᱼᱟ ᱟᱫ ᱟᱫᱮᱨ ᱵᱟᱲᱟ ᱠᱟᱛᱮᱫ ᱟᱫ ᱟᱵᱟᱨ ᱪᱷᱟᱹᱱᱤ ᱩᱱ ᱴᱟᱭᱤᱢ ᱜᱮᱫ ᱦᱩᱭᱩᱜᱼᱟ ᱜᱮᱫ ᱠᱟᱛᱮᱫ ᱮᱢᱟ ᱠᱚ ᱦᱩᱭᱩᱜᱼᱟ ᱮᱢ ᱠᱟᱛᱮᱫ ᱩᱱᱠᱩ ᱡᱚᱢᱟ ᱠᱚ ᱟᱫᱚ ᱨᱩᱭᱟᱹ ᱦᱟᱹᱥᱩ ᱨᱮᱫᱚ ᱩᱱᱠᱩ ᱫᱚ ᱤᱧ ᱜᱮ ᱥᱮᱵᱟ ᱡᱚᱛᱚᱱᱚ ᱠᱚᱣᱟ ᱟᱫᱚ ᱦᱚᱲ ᱠᱚ ᱴᱷᱮᱱ ᱠᱩᱞᱤ ᱵᱩᱡᱷᱟᱹᱣ ᱠᱟᱛᱮᱫ ᱡᱮ ᱱᱩᱭ ᱫᱚ ᱪᱮᱫ ᱞᱮᱠᱟᱛᱮᱭ ᱨᱩᱭᱟᱹ ᱠᱟᱱᱟᱭ ᱥᱮ ᱪᱮᱠᱟᱹᱣ ᱟᱠᱟᱱᱟᱭ ᱠᱟᱱᱟᱭ ᱟᱫᱚ ᱰᱟᱠᱛᱚᱨ ᱨᱮᱭᱟᱜ ᱥᱮ ᱤᱭᱟᱹ ᱨᱮᱭᱟᱜ ᱯᱚᱨᱟᱢᱚᱨᱥᱚ ᱦᱟᱛᱟᱣ ᱦᱩᱭᱩᱜᱼᱟ ᱟᱫᱚ ᱚᱱᱠᱟ ᱞᱮᱠᱟᱛᱮ ᱤᱧᱤᱧ ᱥᱮᱵᱟ ᱡᱚᱛᱚᱱ ᱠᱚᱣᱟ